ᱦᱮᱸ ᱡᱚᱦᱟᱨ ᱜᱤ ᱢᱮᱱᱫᱟᱹᱧ ᱟᱯᱮ ᱨᱟᱡᱽᱡᱚ ᱨᱮᱫᱚ ᱚᱠᱟᱞᱮᱠᱟᱱᱟᱜ ᱥᱚᱵᱡᱤ ᱠᱩ ᱰᱷᱮᱨᱠᱩ ᱪᱟᱥᱮᱫ ᱠᱟᱱᱟ ᱦᱮᱸ ᱚᱠᱟᱞᱮᱠᱟᱱᱟᱜ ᱥᱚᱵᱡᱤ ᱠᱩ ᱰᱷᱤᱨ ᱪᱟᱥ ᱦᱩᱭᱩᱜ ᱠᱟᱱᱛᱟᱯᱮᱭᱟ ᱟᱪᱪᱷᱟ ᱟᱪᱪᱷᱟ ᱳ ᱟᱨ ᱛᱤᱱᱟᱹᱜ ᱫᱷᱟᱢᱯᱮ ᱪᱟᱥᱟ ᱦᱳᱲᱳ ᱫᱚ ᱳ ᱟᱪᱪᱷᱟ ᱟᱨ ᱦᱳᱲᱳᱪᱟᱥ ᱠᱟᱛᱮᱜ ᱟᱯᱮᱭᱟᱜ ᱟᱨᱛᱷᱤᱠ ᱚᱵᱚᱥᱛᱟ ᱥᱮ ᱚᱠᱟᱞᱮᱠᱟ ᱞᱟᱵᱽ ᱯᱮ ᱵᱩᱡᱷᱟᱹᱭᱮᱫ ᱠᱟᱱᱟ ᱦᱮᱸ ᱦᱮᱸ ᱟᱪᱪᱷᱟ ᱛᱟᱨᱢᱟᱱᱮ ᱟᱪᱪᱷᱟ ᱛᱟᱨᱢᱟᱱᱮ ᱵᱩᱡᱷᱟᱹᱜ ᱠᱟᱱᱟ ᱦᱳᱲᱳ ᱪᱟᱥ ᱠᱟᱛᱮᱜ ᱟᱯᱮ ᱴᱷᱤᱠ ᱴᱷᱟᱠᱜᱤ ᱥᱚᱝᱥᱟᱨ ᱡᱤᱵᱚᱱ ᱡᱟᱯᱚᱱ ᱯᱮ ᱪᱟᱞᱟᱣ ᱫᱟᱲᱤᱜ ᱠᱟᱱᱟ ᱟᱪᱪᱷᱟ ᱟᱪᱪᱷᱟ ᱴᱷᱤᱠᱜᱮᱭᱟ ᱜᱚᱢᱠᱮ ᱟᱹᱰᱤ ᱟᱹᱰᱤ ᱟᱭᱢᱟ ᱥᱟᱨᱦᱟᱣ